ᱦᱮᱸ ᱦᱮᱞᱳ ᱚᱠᱚᱭᱮᱢ ᱞᱟᱹᱭ ᱮᱫᱟ ᱟᱪᱪᱷᱟ ᱟᱪᱪᱷᱟ ᱦᱮᱸ ᱦᱮᱸ ᱱᱚᱣᱟ ᱫᱚ ᱟᱡᱚᱫᱤᱭᱟᱹ ᱵᱩᱨᱩ ᱨᱮ ᱠᱟᱱ ᱜᱮᱭᱟ ᱦᱮᱸ ᱦᱮᱸ ᱟᱪᱪᱷᱟ ᱦᱮᱸ ᱟᱪᱪᱷᱟ ᱟᱪᱪᱷᱟ ᱢᱮᱱᱟᱜᱼᱟ ᱢᱮᱱᱟᱜᱼᱟ ᱢᱮᱱᱟᱜᱼᱟ ᱱᱚᱣᱟ ᱟᱡᱚᱫᱤᱭᱟᱹ ᱵᱩᱨᱩ ᱨᱮ ᱡᱟᱦᱟᱸ ᱠᱚ ᱢᱮᱱᱟᱜᱼᱟ ᱱᱚᱣᱟ ᱞᱳᱦᱟᱨ ᱰᱮᱹᱢ ᱢᱮᱱᱟᱜᱼᱟ ᱟᱯᱟᱨ ᱰᱮᱹᱢ ᱢᱮᱱᱟᱜᱼᱟ ᱛᱟᱨ ᱯᱚᱨᱮ ᱯᱟᱦᱟᱲ ᱦᱮᱸ ᱱᱚᱰᱮ ᱢᱮᱱᱟᱜᱼᱟ ᱵᱷᱟᱵᱱᱤ ᱯᱷᱚᱞᱥ ᱦᱮᱸ ᱛᱟᱨ ᱯᱚᱨᱮ ᱱᱚᱣᱟ ᱥᱩᱛᱟᱹᱱ ᱴᱟᱺᱰᱤ ᱦᱮᱸ ᱛᱟᱯᱚᱨᱮ ᱟᱨᱚ ᱚᱱᱛᱮ ᱴᱷᱩᱨᱜᱟᱹ ᱯᱷᱚᱞᱥ ᱱᱚᱛᱮ ᱥᱮ ᱟᱨᱚ ᱦᱮᱸ ᱛᱟᱦᱮᱱ ᱡᱟᱭᱜᱟ ᱫᱚ ᱦᱮᱸ ᱦᱩᱭᱩᱜᱼᱟ ᱦᱩᱭᱩᱜᱼᱟ ᱦᱩᱭᱩᱜᱼᱟ ᱦᱮᱸ ᱚᱱᱟ ᱫᱚ ᱚᱱᱟ ᱨᱟᱵᱟᱝ ᱫᱤᱱ ᱵᱤᱥᱤ ᱠᱚ ᱦᱤᱡᱩᱜᱼᱟ

ᱦᱮᱸ ᱦᱮᱸ ᱟᱸᱜᱷᱟᱬ

ᱦᱮᱸ ᱦᱮᱸ ᱦᱮᱸ ᱚᱱᱟ ᱠᱚ ᱟᱢ ᱛᱤᱥ ᱮᱢ ᱦᱤᱡᱩᱜᱼᱟ ᱚᱱᱟᱢ ᱯᱷᱳᱱ ᱛᱟᱞᱟᱝ ᱟᱢ ᱛᱟᱨᱯᱚᱨᱮ ᱚᱱᱟ ᱡᱟᱦᱟᱸ ᱡᱟᱦᱟᱸ ᱤᱭᱟᱹ ᱠᱚᱧ ᱞᱟᱹᱭᱟᱫ ᱢᱮ ᱟᱪᱪᱷᱟ ᱛᱟᱨᱯᱚᱨᱮ ᱟᱨᱚ ᱱᱚᱰᱮ ᱢᱮᱱᱟᱜ ᱵᱚᱱᱟ ᱟᱵᱚ ᱥᱟᱱᱛᱟᱲᱟᱜ ᱱᱚᱣᱟ ᱡᱟᱦᱟᱸ ᱚᱱᱟ ᱵᱟᱹᱥᱟᱹᱠ ᱠᱩᱱᱟᱹᱢᱤ ᱨᱮ ᱟᱵᱚ ᱟᱡᱚᱫᱤᱭᱟᱹ ᱥᱮᱸᱫᱽᱨᱟ ᱵᱚᱱ ᱞᱟᱹᱭᱟ ᱛᱚ ᱚᱸᱰᱮ ᱱᱚᱰᱮ ᱚᱱᱟ ᱥᱩᱛᱟᱹᱱ ᱴᱟᱺᱰᱤ ᱨᱮ ᱟᱵᱚᱣᱟᱜ ᱚᱱᱟ ᱞᱚᱼᱵᱤᱨ ᱫᱚ ᱞᱚᱼᱵᱤᱨ ᱵᱟᱹᱭᱥᱤ ᱠᱚ ᱱᱚᱰᱮ ᱫᱩᱲᱩᱵ ᱦᱮᱸ ᱚᱸᱰᱮ ᱜᱟᱞᱢᱟᱨᱟᱣ ᱦᱩᱭᱩᱜᱼᱟ ᱦᱮᱸ ᱦᱮᱸ ᱴᱷᱤᱠ ᱟᱪᱷᱮ ᱛᱟᱦᱚᱞᱮ ᱦᱮᱸ ᱦᱤᱡᱩᱜ ᱟᱢ